ᱦᱮᱸ ᱟᱵᱚ ᱴᱷᱟᱹᱣᱠᱟᱹ ᱟᱠᱟᱱ ᱯᱚᱨᱚᱵᱽ ᱪᱮ ᱟᱠᱷᱲᱟ ᱠᱚᱫᱚ ᱟᱵᱚ ᱥᱚᱢᱟᱡᱽ ᱨᱮᱫᱚ ᱟᱹᱰᱤᱜᱟᱱ ᱟᱛᱳᱼᱟᱛᱳ ᱯᱤᱪᱷᱤ ᱜᱮ ᱱᱚᱣᱟ ᱫᱷᱚᱨᱚᱢ ᱟᱠᱷᱲᱟ ᱫᱚ ᱢᱮᱱᱟᱜ ᱜᱮ ᱛᱟᱵᱚᱱ ᱚᱱᱠᱟ ᱜᱮ ᱱᱚᱣᱟ ᱠᱚᱫᱚ ᱟᱵᱚ ᱥᱮᱫᱟᱭ ᱦᱟᱲᱟᱢ ᱦᱟᱯᱲᱟᱢ ᱠᱷᱚᱱ ᱠᱚ ᱫᱚᱦᱚ ᱟᱠᱟᱫ ᱟᱨ ᱟᱵᱚᱣᱟᱜ ᱢᱩᱞ ᱯᱚᱨᱚᱵᱽ ᱫᱚ ᱵᱟᱦᱟ ᱥᱚᱦᱨᱟᱭ ᱱᱚᱣᱟ ᱠᱚᱫᱚ ᱟᱵᱚᱣᱟᱜ ᱥᱮᱬᱟ ᱯᱚᱨᱚᱵᱽ ᱠᱟᱱᱟ ᱥᱮᱫᱟᱭ ᱠᱷᱚᱱ ᱱᱚᱣᱟ ᱠᱚᱫᱚ ᱟᱵᱚ ᱫᱚ ᱱᱚᱣᱟ ᱯᱚᱨᱚᱵᱽ ᱨᱮᱫᱚ ᱦᱚᱯᱚᱱ ᱮᱨᱟ ᱢᱤᱥᱨᱟ ᱦᱟᱛᱚᱢᱼᱠᱩᱢᱟᱹᱝ ᱫᱟᱹᱭᱼᱛᱮᱧᱟᱝ ᱡᱚᱛᱚ ᱵᱚᱱ ᱱᱮᱣᱛᱟ ᱟᱹᱜᱩ ᱠᱚ ᱛᱟᱦᱮᱸᱫ ᱥᱟᱶᱛᱮ ᱜᱤᱫᱽᱨᱟᱹᱼᱯᱤᱫᱽᱨᱟᱹ ᱦᱟᱺᱰᱤ ᱫᱟᱠᱟ ᱠᱚ ᱡᱚᱛᱚ ᱦᱚᱲ ᱢᱤᱫ ᱫᱷᱟᱹᱣ ᱠᱚ ᱟᱹᱜᱩ ᱠᱚ ᱦᱚᱴᱚ ᱠᱟᱜ ᱞᱮᱠᱟ ᱠᱚ ᱦᱤᱡᱩᱜ ᱛᱟᱦᱮᱸᱫ ᱚᱱᱮ ᱚᱱᱠᱟ ᱜᱮ ᱱᱚᱣᱟ ᱠᱚ ᱱᱮᱛᱟᱨ ᱟᱵᱚ ᱵᱚ ᱦᱤᱲᱤᱧᱮᱫ ᱠᱷᱟᱹᱛᱤᱨ ᱛᱮ ᱱᱚᱣᱟ ᱵᱚ ᱱᱤᱛᱳᱜ ᱯᱮᱲᱟ ᱯᱨᱚᱵᱷᱩ ᱠᱚ ᱦᱤᱲᱤᱧ ᱦᱤᱯᱤᱲᱤᱧ ᱠᱟᱱ ᱩᱱᱠᱩ ᱟᱵᱚ ᱨᱮᱱ ᱡᱟᱦᱟᱸ ᱦᱮᱱᱟᱜ ᱠᱚᱣᱟ ᱠᱟᱹᱴᱤᱡ ᱠᱚ ᱜᱤᱫᱽᱨᱟᱹᱼᱯᱤᱫᱽᱨᱟᱹ ᱩᱱᱠᱩ ᱩᱱᱠᱩ ᱟᱵᱚᱨᱮᱱ ᱚᱱᱟ ᱟᱠᱚ ᱟᱠᱚ ᱦᱚᱸ ᱢᱟᱱᱮ ᱥᱟᱹᱜᱟᱹᱭ ᱥᱚᱢᱯᱚᱨᱠᱚ ᱠᱚ ᱫᱚᱦᱚᱭᱮᱫᱼᱟ ᱚᱱᱟ ᱦᱤᱥᱟᱹᱵᱽᱛᱮ ᱚᱱᱟ ᱦᱤᱨᱤᱼᱦᱤᱯᱤᱨᱤ ᱫᱚ ᱚᱱᱟ ᱱᱤᱦᱟᱹᱛᱤ ᱛᱟᱦᱮᱱᱚᱜ ᱛᱟᱦᱮᱸ ᱫᱚᱨᱠᱟᱨ ᱜᱮ ᱱᱚᱣᱟ ᱠᱚ ᱟᱵᱚ ᱛᱤᱥᱦᱚᱸ ᱵᱟᱵᱚ ᱦᱤᱲᱤᱧᱟ ᱟᱨ ᱱᱚᱣᱟ ᱜᱮ ᱯᱚᱨᱚᱵᱽᱼᱯᱩᱱᱟᱹᱭ ᱟᱨ ᱵᱟᱦᱟ ᱥᱚᱦᱨᱟᱭ ᱢᱟᱜᱢᱚᱬᱮ ᱨᱮᱫᱚ ᱱᱤᱦᱟᱹᱛᱤ ᱯᱮᱲᱟ ᱯᱨᱚᱵᱷᱩ ᱠᱚᱫᱚ ᱵᱚ ᱡᱚᱢ ᱢᱤᱫᱟ ᱟᱨ ᱵᱚᱱ ᱱᱮᱣᱛᱟ ᱵᱟᱨᱛᱮ ᱠᱚᱣᱟ